ᱦᱚᱸ ᱡᱚᱦᱟᱨᱜᱮ ᱡᱚᱦᱟᱨᱜᱮ ᱟᱪᱪᱷᱟ ᱦᱳᱭ ᱜᱮ ᱦᱳᱭ ᱦᱳᱭ ᱱᱚᱝᱠᱟᱛᱮ ᱪᱟᱞᱟᱣ ᱠᱟᱱᱟ ᱦᱳᱭ ᱱᱚᱣᱟ ᱟᱞᱮ ᱥᱩᱨ ᱫᱷᱟᱨᱟ ᱥᱮᱫ ᱨᱮᱜᱮ ᱦᱩᱭ ᱠᱟᱱᱟ ᱩᱱᱠᱤᱱ ᱵᱟᱨᱦᱚᱲ ᱫᱚ ᱚᱸᱰᱮᱜᱮᱠᱤᱱ ᱜᱚᱡ ᱩᱛᱟᱹᱨ ᱮᱱᱟ ᱚᱸᱰᱮ ᱫᱚ ᱜᱚᱡ ᱩᱛᱟᱹᱨ ᱫᱚ ᱵᱟᱨ ᱦᱚᱲ ᱜᱮᱠᱤᱱ ᱜᱚᱡ ᱠᱟᱱᱟ ᱟᱨ ᱛᱤᱱᱟᱹᱜ ᱜᱟᱱ ᱫᱚ ᱢᱮᱰᱤᱠᱮᱞ ᱛᱮᱠᱚ ᱤᱫᱤᱭᱠᱟᱫ ᱠᱚᱣᱟ ᱦᱟᱜ ᱚᱱᱠᱟ ᱞᱮᱠᱟ ᱱᱟᱜ ᱦᱩᱭ ᱠᱟᱱᱟ ᱩᱱᱤ ᱰᱨᱟᱭᱵᱟᱨ ᱢᱟ ᱵᱟᱠᱚ ᱥᱟᱵ ᱫᱟᱲᱮ ᱠᱟᱣᱫᱮᱭᱟ ᱜᱟᱰᱤᱜᱮ ᱛᱟᱦᱮᱸᱭᱱᱟ ᱚᱸᱰᱮ ᱟᱨ ᱰᱨᱟᱭᱵᱚᱨ ᱫᱚᱭ ᱫᱟᱹᱲ ᱯᱩᱪᱩᱡ ᱟᱠᱟᱱᱟ ᱦᱚᱸ ᱱᱟᱜ ᱠᱚ ᱮᱯᱷᱟᱨ ᱠᱟᱜᱼᱟ ᱪᱮᱠᱟᱛᱮ ᱢᱤᱴᱤᱡ ᱯᱩᱞᱤᱥᱮ ᱦᱮᱡ ᱟᱠᱟᱱᱟ ᱚᱸᱰᱮ ᱦᱚᱨᱦᱚᱣ ᱠᱟᱜᱼᱟᱭ

ᱜᱟᱹᱰᱤ ᱨᱤᱱᱤᱡ ᱢᱟᱹᱞᱤᱠ ᱫᱚ ᱱᱟᱜ ᱚᱱᱠᱟᱢᱟ ᱵᱟᱞᱤᱝ ᱞᱟᱹᱭ ᱜᱚᱫ ᱫᱟᱲᱮᱭᱟᱜ ᱠᱟᱱᱟ ᱟᱫᱚ ᱜᱟᱹᱰᱤ ᱫᱚ ᱱᱟᱜ ᱚᱸᱰᱮᱜᱮ ᱱᱟᱜ ᱢᱮᱱᱟᱜᱼᱟ ᱜᱟᱹᱰᱤ ᱢᱟᱹᱞᱤᱠ ᱫᱚᱱᱟᱜ ᱚᱠᱟᱨᱤᱱᱤᱡ ᱠᱟᱱᱟᱭ ᱚᱱᱟ ᱱᱟᱜ ᱵᱟᱹᱞᱤᱝ ᱞᱟᱹᱭ ᱜᱚᱫ ᱫᱟᱲᱮᱭᱟᱜ ᱠᱟᱱᱟ ᱱᱚᱣᱟ ᱫᱚᱻ ᱵᱚᱢᱵᱮ ᱠᱷᱚᱱ ᱦᱤᱡᱩᱜ ᱠᱟᱱ ᱛᱟᱦᱮᱫ ᱱᱚᱣᱟ ᱠᱳᱞᱠᱟᱛᱟᱛᱮ ᱪᱟᱞᱟᱜ ᱠᱟᱱ ᱛᱟᱦᱮᱸ ᱱᱚᱣᱟ ᱫᱚ ᱚᱱᱟ ᱫᱚ ᱠᱟᱭᱨᱟ ᱞᱳᱰ ᱞᱮᱱᱟ ᱚᱱᱠᱟᱢᱟ ᱧᱮᱞ ᱛᱮᱢᱟ ᱧᱮᱞᱚᱜ ᱠᱟᱱᱟ ᱩᱱᱠᱤᱱ ᱦᱚᱲᱢᱟ ᱥᱟᱭᱤᱰ ᱨᱮᱜᱮ ᱠᱤᱱ ᱵᱟᱡᱟᱣ ᱠᱟᱱᱟ ᱥᱟᱭᱤᱰ ᱨᱮᱜᱮᱠᱤᱱ ᱜᱩᱲᱫᱷᱟᱹᱣ ᱠᱟᱱᱟ ᱟᱫᱚ ᱥᱟᱹᱨᱤ ᱛᱮᱫᱚ ᱩᱱᱠᱤᱱ ᱛᱟᱞᱟᱨᱮᱠᱤᱱ ᱵᱟᱡᱟᱣ ᱠᱟᱱᱟ ᱥᱮ ᱥᱟᱭᱤᱰ ᱨᱮᱠᱤᱱ ᱵᱟᱡᱟᱣ ᱠᱟᱱᱟ ᱚᱱᱠᱟ ᱫᱚ ᱱᱟᱜ ᱵᱟᱝ ᱴᱷᱤᱠᱟᱹᱜ ᱠᱟᱱᱟ ᱛᱚ ᱩᱱᱠᱤᱱ ᱦᱚᱲ ᱫᱚ ᱥᱟᱭᱤᱰ ᱨᱮᱜᱮᱠᱤᱱ ᱜᱤᱛᱤᱡ ᱠᱟᱛᱮᱠᱤᱱ ᱡᱤᱣᱤ ᱛᱟᱠᱤᱱ ᱪᱟᱞᱟᱣ ᱠᱟᱱᱟ ᱦᱚᱸ ᱚᱱᱠᱟ ᱞᱮᱠᱟᱜᱮ ᱦᱟᱜ ᱯᱟᱸᱡᱟ ᱧᱟᱢᱚᱜ ᱠᱟᱱᱟ ᱚᱱᱟ ᱧᱤᱫᱟᱹᱻ ᱥᱟᱲᱮ ᱛᱤᱱᱴᱟ ᱪᱟᱨᱴᱟ ᱜᱟᱱ ᱞᱮᱠᱟ ᱱᱚᱣᱟ ᱫᱚ ᱫᱚᱥ ᱛᱟᱹᱨᱤᱠᱟᱜ ᱠᱟᱱᱟ

ᱦᱳᱭ ᱦᱳᱭ ᱩᱱᱡᱚᱠᱷᱚᱱ ᱢᱟ ᱡᱟᱹᱯᱤᱫ ᱵᱮᱲᱟ ᱚᱠᱛᱚ ᱠᱟᱱᱟ ᱥᱮ ᱜᱚᱴᱟ ᱧᱤᱫᱟᱹ ᱠᱚ ᱞᱟᱜᱟ ᱠᱟᱜ ᱠᱟᱱᱟ ᱩᱱᱡᱚᱠᱷᱚᱱ ᱢᱟ ᱰᱷᱩᱞᱩ ᱢᱩᱞᱩ ᱵᱩᱡᱷᱟᱹᱣ ᱟᱛᱚ ᱚᱱᱠᱟ ᱞᱮᱠᱟ ᱛᱮᱦᱚᱸ ᱯᱟᱞᱮᱱ ᱚᱱᱟ ᱫᱚ ᱦᱩᱭ ᱟᱠᱟᱱᱟ ᱩᱱᱠᱤᱱᱟᱜ ᱚᱱᱠᱟ ᱱᱟᱜ ᱰᱚᱜᱚᱨ ᱢᱟ ᱵᱟᱝ ᱧᱟᱢ ᱠᱟᱱᱟ ᱡᱟᱦᱳ ᱧᱮᱞᱚᱜ ᱠᱟᱱᱟᱠᱤᱱ ᱱᱚᱝᱠᱟ ᱟᱹᱫᱤᱵᱟᱥᱤ ᱦᱚᱲ ᱞᱮᱠᱟ ᱠᱤᱱ ᱧᱮᱞᱚᱜ ᱠᱟᱱᱟ ᱟᱫᱚ ᱚᱠᱟᱨᱮᱱ ᱠᱟᱱᱟᱠᱤᱱ ᱰᱚᱜᱚᱨ ᱱᱟᱜ ᱵᱟᱝ ᱧᱟᱢ ᱩᱛᱟᱹᱨ ᱠᱟᱱᱟ ᱥᱚᱴᱷᱤᱠ ᱦᱳᱭ ᱵᱟᱝ ᱵᱟᱲᱟᱭᱚᱜ ᱠᱟᱱᱟ ᱟᱪᱪᱷᱟ ᱦᱳᱭ ᱦᱳᱭ ᱢᱟ ᱡᱚᱦᱟᱨ ᱜᱮ ᱡᱚᱦᱟᱨ ᱜᱮ